ᱟᱞᱮᱭᱟᱜ ᱪᱟᱸᱫᱳ ᱨᱟᱠᱟᱵ ᱥᱮᱫ ᱫᱚ ᱢᱮᱱᱟᱜᱼᱟ ᱩᱠᱨᱤᱛ ᱪᱟᱸᱫᱳ ᱦᱟᱹᱥᱩᱨ ᱥᱮᱫ ᱫᱚ ᱢᱮᱱᱟᱜᱼᱟ ᱟᱦᱟᱨ ᱴᱚᱞᱟ ᱟᱨ ᱩᱛᱛᱚᱨ ᱨᱮ ᱢᱮᱱᱟᱜᱼᱟ ᱡᱷᱚᱯᱲᱤ ᱠᱳᱞᱳᱱᱤ ᱟᱨ ᱫᱚᱠᱷᱤᱱ ᱨᱮ ᱢᱮᱱᱟᱜᱼᱟ ᱡᱟᱴᱟ ᱴᱚᱞᱟ ᱟᱨᱦᱚᱸ ᱟᱞᱮᱭᱟᱜ ᱪᱮᱛᱟᱱ ᱢᱚᱛᱞᱚᱵᱽ ᱪᱟᱸᱫᱳ ᱦᱟᱹᱥᱩᱨ ᱪᱟᱸᱫᱳ ᱨᱟᱠᱟᱵ ᱥᱮᱫ ᱢᱮᱱᱟᱜᱼᱟ ᱦᱤᱢᱟᱞᱟᱭ ᱟᱨ ᱪᱟᱸᱫᱚ ᱦᱟᱹᱥᱩᱨ ᱥᱮᱫ ᱢᱮᱱᱟᱜᱼᱟ ᱨᱟᱡᱽᱨᱟᱯᱯᱟ ᱟᱨ ᱩᱛᱛᱚᱨ ᱥᱮᱫ ᱨᱮ ᱢᱮᱱᱟᱜᱼᱟ ᱯᱟᱨᱮᱥᱱᱟᱛᱷ ᱟᱨ ᱫᱚᱠᱠᱷᱤᱱ ᱨᱮ ᱢᱮᱱᱟᱜᱼᱟ ᱡᱟᱦᱮᱨ